ᱦᱮᱞᱳ ᱱᱚᱣᱟᱫᱚ ᱡᱷᱟᱲᱠᱷᱚᱸᱰ ᱯᱚᱱᱚᱛ ᱨᱮᱱᱟᱜ ᱱᱚᱣᱟ ᱯᱩᱨᱵᱚ ᱥᱤᱝᱵᱷᱩᱢ ᱦᱚᱱᱚᱛ ᱨᱮᱱᱟᱜ ᱜᱷᱟᱴᱥᱤᱞᱟ ᱠᱟᱱᱟ ᱜᱚ ᱚ ᱚ ᱟᱪᱪᱷᱟ ᱡᱚᱦᱟᱨ ᱡᱚᱦᱟᱨ ᱵᱮᱝᱜᱚᱞ ᱫᱚ ᱚᱠᱟ ᱡᱟᱭᱜᱟ ᱜᱚ ᱚ ᱦᱚᱸ ᱟᱪᱪᱷᱟ ᱟᱪᱪᱷᱟ ᱢᱟᱥᱮ ᱛᱚᱵᱮ ᱦᱮᱸ ᱪᱮᱫ ᱞᱮᱠᱟ ᱵᱤᱱ ᱯᱷᱳᱱ ᱠᱮᱫᱼᱟ ᱟᱹᱰᱤ ᱵᱮᱝᱜᱚᱞ ᱫᱤᱥᱚᱢ ᱠᱷᱚᱱ ᱡᱷᱟᱲᱠᱷᱚᱸᱰ ᱫᱤᱥᱚᱢ ᱚ ᱟᱹᱰᱤ ᱵᱮᱹᱥ ᱟᱹᱰᱤ ᱟᱹᱵᱤᱱᱟᱜ ᱩᱭᱦᱟᱹᱨ ᱟᱨ ᱥᱟᱹᱨᱤᱜᱮ ᱡᱷᱟᱲᱠᱷᱚᱸᱰ ᱫᱤᱥᱚᱢ ᱫᱚ ᱟᱹᱰᱤ ᱵᱩᱨᱩ ᱫᱤᱥᱚᱢ ᱠᱟᱱᱟ ᱟᱨ ᱡᱷᱟᱨᱱᱟ ᱱᱟᱹᱲᱤ ᱛᱮᱜᱮ ᱟᱹᱰᱤ ᱨᱤᱞᱟᱹᱢᱟᱞᱟ ᱦᱮᱥᱮᱡ ᱥᱮᱠᱮᱡ ᱢᱮᱱᱟᱜ ᱞᱮᱭᱟ ᱦᱮᱸ ᱪᱮᱫ ᱞᱮᱠᱟ ᱵᱤᱱ ᱞᱟᱹᱭ ᱠᱮᱫᱼᱟ ᱴᱷᱤᱠ ᱵᱤᱱ ᱞᱟᱹᱭ ᱠᱮᱫᱼᱟ ᱵᱩᱨᱩᱰᱤ ᱰᱮᱢ ᱢᱤᱫᱴᱟᱱ ᱢᱮᱱᱟᱜᱼᱟ ᱤᱱᱟᱹ ᱠᱟᱨᱚᱱ ᱛᱮ ᱱᱚᱣᱟ ᱟᱞᱮ ᱥᱩᱨ ᱨᱮᱜᱮ ᱜᱟᱹᱞᱩᱰᱤ ᱵᱨᱟᱧᱪ ᱢᱮᱱᱟᱜᱼᱟ ᱟᱹᱰᱤ ᱢᱟᱨᱟᱝ ᱵᱨᱟᱧᱪ ᱚᱸᱰᱮ ᱠᱷᱚᱱᱜᱮ ᱟᱹᱵᱤᱱᱟᱜ ᱩᱲᱤᱥᱥᱟ ᱫᱟᱜ ᱞᱮ ᱥᱟᱹᱯᱞᱟᱭᱮᱫᱼᱟ ᱟᱫᱚ ᱩᱲᱤᱥᱥᱟ ᱫᱟᱜ ᱞᱮ ᱥᱟᱹᱯᱞᱟᱹᱭᱮᱫᱼᱟ ᱟᱨ ᱟᱞᱮ ᱫᱚ ᱴᱷᱟᱝᱠᱟ ᱴᱷᱟᱲᱟᱝ ᱜᱮ ᱢᱮᱱᱟᱜ ᱞᱮᱭᱟ ᱦᱚᱲᱟᱜ ᱵᱷᱟᱹᱞᱟᱹᱭ ᱜᱮᱞᱮ ᱧᱮᱞᱟ ᱛᱤᱱᱟᱹᱜ ᱱᱟᱯᱟᱭ ᱦᱚᱲ ᱠᱟᱱᱟᱞᱮ ᱟᱨ ᱟᱨ ᱱᱮᱜᱼᱮ ᱛᱚ ᱟᱹᱵᱤᱱᱟᱜ ᱱᱚᱜᱼᱚᱭ ᱪᱳᱫᱽᱫᱚ ᱛᱟᱹᱨᱤᱠᱷ ᱫᱚ ᱥᱟᱠᱨᱟᱛ ᱠᱟᱱᱟ ᱥᱮ ᱪᱳᱫᱽᱫᱚ ᱛᱟᱹᱨᱤᱠᱷ ᱫᱚ ᱥᱟᱠᱨᱟᱛ ᱠᱟᱱᱟ ᱮᱱᱠᱷᱟᱱ ᱫᱚ ᱟᱹᱵᱤᱱᱟᱜ ᱟᱴᱷᱨᱚ ᱛᱟᱹᱨᱤᱠᱷ ᱱᱚᱰᱮ ᱤᱭᱟᱹ ᱢᱮᱱᱟᱜᱼᱟ ᱱᱚᱰᱮ ᱪᱮᱫ ᱜᱟᱹᱞᱩᱰᱤ ᱜᱟᱹᱞᱩᱰᱤ ᱨᱮ ᱵᱤᱨᱟᱴ ᱴᱩᱥᱩ ᱢᱟ ᱢᱮᱞᱟ ᱦᱩᱭᱩᱜᱼᱟ ᱯᱟᱛᱟ ᱦᱩᱭᱩᱜᱼᱟ ᱚᱸᱰᱮ ᱟᱹᱰᱤ ᱡᱟᱭᱜᱟ ᱨᱮᱱ ᱴᱩᱥᱩ ᱠᱚ ᱟᱹᱜᱩ ᱠᱚᱣᱟ ᱠᱚᱢ ᱥᱮ ᱠᱚᱢ ᱰᱮᱹᱲᱥᱚ ᱴᱤ ᱜᱟᱱ ᱴᱩᱥᱩ ᱟᱨ ᱢᱟᱨᱟᱝ ᱢᱟᱨᱟᱝ ᱴᱟᱢᱟᱠ ᱠᱚ ᱟᱹᱜᱩᱭᱟ ᱟᱨ ᱱᱚᱰᱮ ᱢᱟᱱᱮ ᱢᱤᱫᱴᱟᱱ ᱵᱚᱞ ᱜᱨᱟᱩᱱᱰ ᱞᱮᱠᱟ ᱥᱤᱢ ᱛᱩᱯᱩᱫ ᱪᱷᱟᱴ ᱡᱟᱭᱜᱟ ᱢᱮᱱᱟᱜᱼᱟ ᱚᱸᱰᱮ ᱵᱮᱝᱜᱚᱞ ᱠᱷᱚᱱ ᱠᱚ ᱟᱹᱜᱩ ᱠᱚᱣᱟ ᱡᱷᱟᱲᱠᱷᱚᱸᱰ ᱠᱷᱚᱱ ᱠᱚ ᱟᱹᱜᱩ ᱠᱚᱣᱟ ᱩᱲᱤᱥᱥᱟ ᱠᱷᱚᱱ ᱠᱚ ᱟᱹᱜᱩ ᱠᱚᱣᱟ ᱟᱨ ᱱᱚᱣᱟ ᱥᱩᱨ ᱠᱚᱨᱮᱱ ᱢᱟ ᱢᱮᱱᱟᱜ ᱠᱚᱜᱮᱭᱟ ᱟᱨ ᱟᱹᱰᱤ ᱵᱤᱨᱟᱴ ᱴᱩᱥᱩ ᱢᱮᱞᱟ ᱠᱚ ᱦᱮᱸ ᱥᱟᱱᱛᱟᱲ ᱯᱟᱛᱟ ᱢᱮᱱᱟᱜ ᱜᱮᱭᱟ ᱤᱱᱟᱹ ᱠᱷᱚᱱ ᱛᱮ ᱱᱚᱰᱮ ᱠᱷᱚᱱ ᱩᱱᱤᱥ ᱛᱟᱹᱨᱤᱠᱷ ᱤᱭᱟᱹ ᱭᱮᱫ ᱠᱟᱱ ᱜᱮᱭᱟ ᱥᱳᱱᱟ ᱜᱟᱰᱟ ᱯᱟᱛᱟ ᱚᱱᱟ ᱜᱟᱰᱟ ᱦᱟᱱᱟ ᱯᱟᱦᱴᱟ ᱜᱮ ᱥᱳᱱᱟᱜᱟᱰᱟ ᱛᱟᱞᱮ ᱢᱮᱱᱟᱜᱼᱟ ᱥᱳᱱᱟᱜᱟᱰᱟ ᱚᱱᱟ ᱨᱮᱭᱟᱜ ᱜᱟᱰᱟ ᱦᱚᱸ ᱢᱮᱱᱟᱜ ᱛᱟᱞᱮᱭᱟ ᱟᱞᱮ ᱫᱚ ᱱᱚᱣᱟ ᱠᱚᱨᱫ ᱟᱠᱟᱞ ᱞᱮᱠᱷᱟᱱ ᱫᱚ ᱵᱟᱞᱮ ᱜᱩᱡᱩᱜᱼᱟ ᱚᱱᱟ ᱥᱳᱱᱟ ᱠᱚᱞᱮ ᱴᱟᱰᱮᱭᱟ ᱟᱞᱮ ᱟᱹᱥᱩᱞᱚᱜᱼᱟ ᱦᱮᱸ ᱟᱸᱡᱚᱢ ᱠᱟᱱᱟ ᱥᱮ ᱦᱳᱭ ᱥᱚᱵᱚᱨ ᱱᱟᱠᱷᱟ ᱜᱟᱰᱟ ᱥᱳᱱᱟ ᱜᱟᱰᱟ ᱟᱫᱚ ᱛᱤᱥ ᱵᱤᱱ ᱦᱤᱡᱩᱜ ᱠᱟᱱᱟ ᱚᱠᱚᱭ ᱠᱚᱥᱟᱶ ᱜᱚ ᱦᱮᱸ ᱯᱷᱮᱢᱮᱞᱤ ᱥᱟᱶ ᱦᱤᱡᱩᱜ ᱜᱮ ᱵᱮᱹᱥᱟ ᱵᱟᱠᱷᱟᱱ ᱫᱚ ᱮᱠᱞᱟ ᱮᱠᱞᱟ ᱦᱤᱡᱩᱜ ᱫᱚ ᱵᱟᱝ ᱵᱩᱜᱤᱭᱟ ᱦᱮᱸ ᱪᱮ ᱦᱮᱸ ᱦᱳᱭ ᱢᱟ ᱛᱚᱵᱮ ᱟᱹᱰᱤ ᱟᱹᱰᱤ ᱥᱟᱨᱦᱟᱣ ᱦᱤᱡᱩᱜ ᱢᱟᱲᱟᱝ ᱨᱮᱦᱟᱸᱜ ᱯᱷᱳᱱ ᱵᱤᱱ ᱦᱮᱸ ᱥᱮ ᱟᱨ ᱚᱠᱟ ᱡᱟᱭᱜᱟ ᱵᱤᱱ ᱥᱮᱴᱮᱨᱱᱟ ᱯᱷᱳᱱᱟᱹᱞᱤᱧ ᱵᱮᱱ ᱦᱟᱸᱜ ᱦᱮᱸ ᱨᱤᱥᱤᱵᱷ ᱟᱹᱜᱩ ᱵᱮᱱᱟ ᱦᱳᱭ ᱦᱳᱭ ᱴᱷᱤᱠ ᱜᱮᱭᱟ ᱢᱟ ᱡᱚᱦᱟᱨ